ᱤᱧᱫᱚ ᱦᱤᱱᱫᱤ ᱥᱮ

ᱟᱨᱵᱟᱝ ᱟᱹᱫᱤᱢ ᱡᱩᱢᱤᱫ ᱥᱟᱱᱛᱟᱲᱤ

ᱨᱮᱧ ᱧᱮᱞ ᱵᱟᱲᱟᱭᱟ ᱟᱫᱚ ᱱᱚᱣᱟ ᱢᱚᱱᱨᱮ ᱡᱟᱹᱥᱛᱤ ᱫᱚ ᱟᱫᱤᱢ ᱡᱩᱢᱤᱫᱽ ᱨᱮᱱᱟᱜ ᱜᱮᱞᱮ ᱧᱮᱞᱟ ᱪᱮᱫᱟᱜ ᱡᱮ ᱱᱚᱣᱟ ᱟᱵᱚ ᱟᱹᱫᱤᱢ ᱠᱚᱣᱟᱜ ᱞᱟᱭᱼᱞᱟᱠᱪᱟᱨ ᱟᱹᱱᱟᱹᱨᱤ ᱥᱮ ᱞᱟᱦᱟᱱᱛᱤ ᱨᱮᱱᱟᱜ ᱦᱚᱨ ᱦᱚᱸ ᱚᱸᱰᱮᱵᱚ ᱯᱟᱸᱡᱟ ᱧᱟᱢ ᱫᱟᱲᱮᱭᱟᱜᱼᱟ ᱢᱮᱱ ᱜᱟᱱᱚᱜᱼᱟ ᱡᱮ ᱱᱚᱣᱟ ᱴᱤᱵᱷᱤ ᱢᱟᱫᱷᱭᱚᱢ ᱛᱮ ᱟᱵᱚ ᱞᱟᱦᱟ ᱥᱮᱫ ᱵᱚ ᱛᱟᱲᱟᱢ ᱫᱟᱲᱮᱭᱟᱜᱼᱟ ᱟᱞᱮ ᱜᱷᱟᱨᱚᱸᱡᱽ ᱨᱮᱱ ᱢᱟᱹᱭ ᱛᱟᱠᱚ ᱵᱟᱹᱵᱩ ᱛᱟᱠᱚ ᱥᱮ ᱟᱭᱳ ᱛᱟᱠᱚ ᱦᱚᱸ ᱟᱫᱤᱢ ᱱᱤᱭᱩᱡᱽ ᱜᱮᱠᱚ ᱯᱟᱸᱡᱟᱭᱟ ᱪᱮᱫᱟᱜ ᱡᱮ ᱱᱚᱣᱟ ᱨᱮ ᱟᱹᱰᱤ ᱢᱚᱡᱽᱼᱢᱚᱡᱽ ᱥᱮᱨᱮᱧ ᱫᱩᱨᱟᱹᱝ ᱠᱩᱫᱩᱢ ᱟᱨ ᱠᱟᱹᱦᱱᱤ ᱠᱚ ᱜᱟᱞᱚᱪᱚᱜᱼᱟ ᱟᱨ ᱚᱱᱟ ᱟᱸᱡᱚᱢ ᱠᱟᱛᱮᱫ ᱟᱵᱚ ᱥᱟᱶᱛᱟ ᱨᱮᱱᱟᱜ ᱡᱟᱦᱟᱸ ᱞᱟᱭᱼᱞᱟᱠᱪᱟᱨ ᱢᱮᱱᱟᱜᱼᱟ ᱚᱱᱟ ᱟᱞᱮ ᱦᱚᱸᱞᱮ ᱪᱮᱫ ᱢᱟ ᱚᱱᱟ ᱠᱷᱟᱹᱛᱤᱨᱛᱮ ᱟᱞᱮᱫᱚ ᱟᱹᱫᱤᱢ ᱡᱩᱢᱤᱫᱽ ᱫᱚᱞᱮ ᱧᱮᱞᱟ